ᱟᱹᱰᱤ ᱵᱷᱟᱹᱜᱤ ᱜᱮ ᱥᱟᱹᱜᱟᱹᱭ ᱫᱚ ᱢᱮᱱᱟᱜᱼᱟ ᱦᱮᱸ ᱪᱮᱫᱟᱜ ᱥᱮ ᱱᱮᱛᱟᱨ ᱡᱮᱢᱚᱱ ᱵᱟᱦᱟ ᱥᱚᱨᱦᱟᱭ ᱠᱚᱨᱮ ᱡᱮᱢᱚᱱ ᱡᱚᱛᱚ ᱜᱮ ᱮᱴᱟᱜ ᱯᱟᱹᱨᱥᱤ ᱠᱚᱦᱚᱸ ᱠᱚ ᱞᱟᱹᱭ ᱟᱠᱚ ᱠᱟᱱ ᱜᱮᱭᱟ ᱠᱚ ᱦᱤᱡᱩᱜ ᱠᱟᱱᱟ ᱠᱚ ᱡᱚᱢ ᱧᱩᱭ ᱫᱟᱠᱚ ᱮᱱᱮᱡ ᱥᱮᱨᱮᱧ ᱠᱚᱠᱚ ᱧᱮᱞ ᱮᱫᱟ ᱠᱚ ᱮᱱᱮᱡ ᱥᱮᱨᱮᱧ ᱫᱟᱠᱚ ᱦᱮᱸ ᱩᱱᱠᱩ ᱦᱚᱸ ᱱᱩᱠᱩᱣᱟᱜ ᱱᱩᱠᱩᱣᱟᱜ ᱡᱟᱦᱟᱸ ᱟᱹᱨᱤᱪᱟᱹᱞᱤ ᱠᱟᱱᱟ ᱚᱱᱟ ᱠᱚᱠᱚ ᱵᱟᱰᱟᱭᱮᱫᱟ ᱥᱮ ᱩᱱᱠᱩ ᱦᱚᱸ ᱱᱩᱠᱩᱣᱟᱜ ᱠᱚ ᱵᱟᱰᱟᱭᱮᱫᱟ ᱧᱮᱞ ᱠᱟᱛᱮᱫ ᱥᱮ ᱥᱩᱨ ᱠᱟᱛᱮᱫ ᱟᱨ ᱱᱮᱛᱟᱨ ᱫᱚ ᱡᱮᱢᱚᱱ ᱟᱨᱦᱚᱸ ᱢᱟᱱᱮ ᱪᱟᱹᱠᱨᱤ ᱠᱷᱟᱹᱛᱤᱨ ᱛᱮ ᱱᱩᱠᱩ ᱱᱩᱠᱩ ᱡᱮᱢᱚᱱ ᱢᱟᱱᱮ ᱥᱟᱱᱛᱟᱲ ᱠᱚᱦᱚᱸ ᱦᱟᱸᱰᱮ ᱱᱟᱸᱰᱮ ᱠᱚ ᱪᱟᱞᱟᱜ ᱠᱟᱱᱟ ᱪᱟᱹᱠᱨᱤᱜ ᱪᱟᱹᱠᱨᱤᱜ ᱞᱟᱹᱜᱤᱫ ᱛᱮ ᱦᱮᱸ ᱚᱱᱟ ᱦᱚᱛᱮᱫ ᱛᱮ ᱚᱸᱰᱮᱱᱟᱜ ᱡᱟᱦᱟᱸ ᱨᱮᱜᱮ ᱠᱚ ᱪᱟᱞᱟᱜ ᱚᱸᱰᱮᱱᱟᱜ ᱩᱱᱠᱩᱣᱟᱜ ᱡᱟᱦᱟᱸ ᱢᱟᱱᱮ ᱟᱹᱨᱤ ᱪᱟᱹᱞᱤ ᱠᱟᱱᱟ ᱚᱱᱟ ᱠᱚᱦᱚᱸ ᱠᱚ ᱥᱮᱬᱟᱭᱮᱫᱟ ᱥᱮ ᱮᱴᱟᱜ ᱯᱟᱹᱨᱥᱤ ᱠᱚᱦᱚᱸ ᱥᱟᱱᱛᱟᱲᱟᱜ ᱠᱚ ᱥᱮᱬᱟᱭᱮᱫᱟ ᱦᱮᱸ ᱱᱮᱛᱟᱨ ᱫᱚ ᱡᱮᱢᱚᱱ ᱚᱞᱚᱜ ᱯᱟᱲᱦᱟᱣ ᱦᱚᱛᱮᱛᱮ ᱢᱟᱱᱮ ᱡᱚᱛᱚ ᱜᱮ ᱡᱚᱛᱚᱣᱟᱜ ᱡᱚᱛᱚᱣᱟᱜ ᱨᱚᱲ ᱨᱚᱲ ᱠᱚ ᱚᱞ ᱠᱚᱦᱚᱸ ᱠᱚ ᱥᱮᱬᱟ ᱡᱚᱝ ᱠᱟᱱᱟ ᱦᱮᱸ ᱛᱚ ᱚᱱᱟ ᱦᱤᱥᱟᱹᱵᱽ ᱛᱮᱫᱚ ᱵᱷᱟᱹᱜᱤ ᱜᱮ ᱥᱟᱹᱜᱟᱹᱭ ᱫᱚ ᱱᱮᱛᱟᱨ ᱫᱚ ᱢᱟᱱᱮ ᱢᱮᱱ ᱞᱮᱠᱷᱟᱱ ᱫᱚ ᱦᱩᱭᱩᱜ ᱠᱟᱱᱟ ᱟᱨ ᱠᱤ